ᱚ ᱞᱟᱹᱭ ᱫᱟᱹᱞᱤᱧ ᱢᱟᱹᱡᱷᱤ ᱵᱟᱵᱟ ᱟᱛᱳ ᱨᱮᱱ ᱠᱩᱲᱤ ᱜᱤᱫᱽᱨᱟᱹ ᱵᱟᱯᱞᱟ ᱫᱤᱱ ᱠᱚ ᱜᱚᱴᱟ ᱟᱠᱟᱫ ᱫᱚ ᱦᱟᱱᱰᱮ ᱠᱷᱚᱱᱟᱜ ᱠᱚ ᱦᱤᱡᱩᱜ ᱞᱟᱹᱜᱤᱫᱼᱟ ᱫᱟᱨᱟᱭ ᱠᱟᱱ ᱯᱷᱟᱹᱜᱩᱱ ᱵᱚᱸᱜᱟ ᱥᱮᱫᱛᱮ ᱦᱳᱭ ᱟᱫᱚ ᱟᱫᱚ ᱪᱮᱫ ᱠᱚᱞᱤᱧ ᱪᱤᱠᱟᱭᱟ ᱨᱟᱭᱵᱟᱨ ᱦᱟᱲᱟᱢᱮ ᱦᱤᱡᱩᱜ ᱞᱟᱹᱜᱤᱫᱼᱟ ᱟᱫᱚ ᱛᱤᱱᱟᱹᱜ ᱜᱟᱱ ᱦᱟᱺᱰᱤ ᱠᱚ ᱞᱟᱜᱟᱜᱼᱟ ᱚᱱᱟᱜᱮ ᱞᱟᱹᱭ ᱟᱹᱞᱤᱧ ᱵᱤᱱ ᱟᱫᱚ ᱛᱤᱱᱟᱹᱜ ᱜᱟᱱ ᱞᱤᱧ ᱫᱚᱦᱚᱭᱟ ᱞᱟᱹᱭ ᱟᱹᱞᱤᱧ ᱵᱤᱱ ᱚᱱᱟᱜᱮ ᱟᱨ ᱯᱮᱲᱟ ᱯᱟᱹᱲᱦᱟᱹ ᱠᱚᱞᱤᱧ ᱠᱷᱚᱡᱽ ᱠᱚᱣᱟ ᱛᱚ ᱩᱱᱠᱩ ᱠᱚ ᱞᱟᱹᱜᱤᱫ ᱦᱚᱸ ᱦᱳᱭ ᱦᱳᱭ ᱟᱫᱚ ᱟᱞᱤᱧ ᱢᱟ ᱯᱮᱲᱟ ᱠᱚ ᱰᱷᱮᱨ ᱚᱠᱚᱡ ᱠᱚᱞᱤᱧ ᱱᱮᱶᱛᱟ ᱠᱚ ᱞᱟᱹᱜᱤᱫ ᱛᱚ ᱟᱫᱚ ᱩᱱᱠᱩ ᱠᱚ ᱞᱟᱹᱜᱤᱫ ᱦᱚᱸᱛᱚ ᱫᱚᱨᱠᱟᱨᱚᱜᱼᱟ